ᱦᱳᱭ ᱤᱧ ᱫᱚ ᱮᱱᱮᱡ ᱥᱮᱨᱮᱧ ᱟᱨ ᱞᱟᱹᱭ ᱞᱟᱠᱪᱟᱨ ᱫᱚ ᱟᱹᱰᱤ ᱜᱤᱧ ᱠᱩᱥᱤᱭᱟᱜᱼᱟ ᱤᱧ ᱫᱚ ᱮᱱᱮᱡ ᱥᱮᱨᱮᱧ ᱠᱚᱢᱟ ᱟᱹᱰᱤ ᱜᱟᱱ ᱜᱮ ᱢᱮᱱᱟᱜᱼᱟ ᱚᱱᱟ ᱠᱚᱫᱚ ᱡᱚᱛᱚᱜᱮ ᱢᱮᱱᱟᱜ ᱜᱮᱭᱟ ᱟᱫᱚ ᱤᱧ ᱫᱚ ᱵᱟᱦᱟ ᱮᱱᱮᱡ ᱥᱮᱨᱮᱧ ᱜᱮ ᱡᱚᱛᱚᱠᱷᱚᱱ ᱫᱚᱧ ᱠᱩᱥᱤᱭᱟᱜᱼᱟ ᱟᱨ ᱚᱱᱟᱛᱮ ᱵᱟᱦᱟ ᱮᱱᱮᱡ ᱥᱮᱨᱮᱧ ᱜᱮᱧ ᱠᱩᱥᱤᱭᱟᱜᱼᱟ ᱟᱨ ᱚᱱᱟ ᱠᱟᱛᱷᱟ ᱠᱚᱜᱮᱧ ᱞᱟᱹᱭᱟᱢᱟ ᱢᱟᱜᱽ ᱵᱚᱸᱜᱟ ᱢᱩᱞᱩᱜ ᱞᱮᱱᱠᱷᱟᱱ ᱰᱟᱦᱟᱨ ᱮᱱᱮᱡ ᱞᱮ ᱮᱦᱚᱵᱟ ᱟᱨ ᱯᱷᱟᱹᱜᱩᱱ ᱵᱚᱸᱜᱟ ᱢᱩᱞᱩᱜ ᱠᱟᱛᱮᱫ ᱛᱟᱨᱟ ᱠᱚᱫᱚ ᱢᱩᱞᱩᱜ ᱢᱚᱬᱮ ᱢᱟᱦᱟ ᱢᱩᱞᱩᱜ ᱛᱩᱨᱩᱭ ᱢᱟᱦᱟ ᱠᱚ ᱵᱟᱦᱟᱜᱼᱟ ᱟᱨ ᱟᱞᱮᱫᱚ ᱠᱩᱱᱟᱹᱢᱤ ᱨᱮᱞᱮ ᱵᱟᱦᱟᱜᱼᱟ ᱟᱫᱚ ᱠᱩᱱᱟᱹᱢᱤ ᱨᱮᱞᱮ ᱵᱟᱦᱟᱜᱼᱟ ᱵᱟᱦᱟ ᱮᱛᱚᱦᱚᱵ ᱦᱤᱞᱳᱜ ᱫᱚ ᱡᱟᱦᱮᱨ ᱥᱟᱹᱲᱤᱢ ᱠᱚᱞᱮ ᱫᱟᱞᱚᱵᱟᱠᱚ ᱠᱚᱲᱟᱠᱚ ᱡᱟᱦᱮᱨ ᱨᱮ ᱪᱟᱞᱟᱣ ᱠᱟᱛᱮᱫ ᱟᱨ ᱥᱤᱸᱜᱟᱹᱲ ᱵᱮᱲᱟ ᱫᱚ ᱱᱟᱭᱠᱮ ᱨᱟᱪᱟ ᱨᱮᱠᱚ ᱡᱟᱣᱨᱟᱜᱼᱟ ᱟᱨ ᱵᱚᱸᱜᱟ ᱵᱩᱨᱩ ᱠᱚᱠᱚ ᱩᱢ ᱱᱟᱲᱠᱟ ᱠᱚᱣᱟ ᱟᱨ ᱩᱱᱠᱩ ᱩᱢ ᱱᱟᱲᱠᱟ ᱠᱟᱛᱮᱫ ᱫᱚᱥᱟᱨ ᱦᱤᱞᱳᱜ ᱫᱚ ᱵᱟᱦᱟ ᱫᱤᱱ ᱠᱟᱱᱟ ᱤᱱᱟᱹ ᱦᱤᱞᱳᱜ ᱫᱚ ᱡᱟᱦᱮᱨ ᱨᱮ ᱵᱟᱦᱟᱞᱮ ᱵᱚᱸᱜᱟᱭᱟ ᱟᱨ ᱚᱸᱰᱮᱞᱮ ᱮᱱᱮᱡ ᱥᱮᱨᱮᱧᱟ ᱵᱟᱦᱟ ᱞᱮ ᱮᱱᱮᱡ ᱥᱮᱨᱮᱧᱟ ᱟᱨ ᱥᱤᱸᱜᱟᱹᱲ ᱵᱮᱲᱟ ᱫᱚ ᱱᱟᱭᱠᱮ ᱵᱟᱵᱟ ᱮᱱᱮᱡ ᱮᱱᱮᱡ ᱛᱮᱞᱮ ᱟᱹᱜᱩᱭ ᱭᱟ ᱟᱨ ᱰᱟᱦᱟᱨ ᱦᱚᱸᱞᱮ ᱮᱱᱮᱡᱟ ᱟᱨ ᱟᱭᱟᱜ ᱚᱲᱟᱜ ᱥᱮᱴᱮᱨ ᱠᱟᱛᱮᱫ ᱱᱟᱭᱠᱮ ᱵᱟᱵᱟ ᱫᱚ ᱞᱮ ᱥᱮᱴᱮᱨ ᱚᱴᱚ ᱠᱟᱭᱟ ᱟᱨ ᱫᱚᱥᱟᱨ ᱦᱤᱞᱳᱜ ᱫᱚ ᱟᱜ ᱨᱟᱲᱟ ᱫᱤᱱ ᱠᱟᱱᱟ ᱤᱱᱟᱹ ᱦᱤᱞᱳᱜ ᱫᱚ ᱟᱹᱛᱩᱨᱤᱱ ᱠᱚᱲᱟ ᱠᱚ ᱡᱟᱦᱟᱸᱜᱮ ᱢᱮᱱᱟᱜ ᱠᱚᱣᱟ ᱥᱟᱱᱟᱢ ᱠᱚᱜᱮ ᱱᱟᱭᱠᱮ ᱚᱲᱟᱜ ᱪᱟᱞᱟᱜ ᱟᱠᱚ ᱟᱜ ᱨᱟᱲᱟ ᱞᱟᱹᱜᱤᱫ ᱟᱨ ᱤᱱᱟᱹᱦᱤᱞᱳᱜ ᱥᱟᱱᱟᱢ ᱠᱚᱜᱮ ᱱᱟᱭᱠᱮ ᱚᱲᱟᱜ ᱪᱟᱞᱟᱣ ᱠᱟᱛᱮᱫ ᱟᱜ ᱠᱚ ᱨᱟᱲᱟᱭᱟ ᱟᱨ ᱟᱜ ᱠᱚ ᱨᱟᱲᱟ ᱞᱮᱠᱷᱟᱱ ᱤᱱᱟᱹ ᱯᱚᱨᱮ ᱫᱚ ᱥᱟᱱᱟᱢ ᱠᱚᱲᱟ ᱠᱚ ᱡᱮ ᱥᱮᱸᱫᱽᱨᱟ ᱛᱮᱠᱚ ᱞᱟᱦᱟᱜᱼᱟ ᱟᱨ ᱥᱮᱸᱫᱽᱨᱟ ᱠᱚ ᱪᱟᱞᱟᱜᱼᱟ ᱥᱮᱸᱫᱽᱨᱟ ᱠᱚ ᱪᱟᱞᱟᱜᱼᱟ ᱡᱟᱦᱟᱸ ᱜᱮ ᱢᱤᱫᱵᱟᱨ ᱠᱚ ᱧᱟᱢ ᱠᱚ ᱥᱮᱸᱫᱽᱨᱟ ᱠᱟᱛᱮᱫ ᱠᱚ ᱟᱹᱜᱩ ᱠᱚᱣᱟ ᱟᱨ ᱩᱱᱠᱩ ᱫᱚ ᱡᱚᱛᱚ ᱱᱟᱭᱠᱮ ᱚᱲᱟᱜ ᱠᱚ ᱤᱫᱤ ᱥᱮᱴᱮᱨ ᱠᱚᱣᱟ ᱡᱮ ᱱᱟᱭᱠᱮ ᱪᱮ ᱢᱟᱹᱡᱷᱤ ᱚᱲᱟᱜ ᱠᱚ ᱤᱫᱤ ᱥᱮᱴᱮᱨ ᱠᱚᱣᱟ ᱟᱨ ᱱᱟᱭᱠᱮ ᱵᱟᱵᱟ ᱪᱮ ᱢᱟᱹᱡᱷᱤ ᱵᱟᱵᱟ ᱜᱮ ᱫᱟᱨᱟᱢ ᱠᱷᱟᱹᱲ ᱠᱚᱣᱟᱭ ᱩᱱᱠᱩ ᱫᱚ ᱡᱟᱦᱟᱸ ᱜᱮ ᱥᱮᱸᱫᱽᱨᱟ ᱠᱚ ᱪᱟᱞᱟᱣ ᱟᱠᱟᱱ ᱡᱚᱛᱚᱜᱮ ᱟᱡ ᱮ ᱫᱟᱨᱟᱢ ᱠᱷᱟᱹᱲ ᱠᱚᱣᱟ ᱟᱨ ᱚᱱᱟᱛᱮ ᱤᱧ ᱫᱚ ᱵᱟᱦᱟ ᱪᱮ ᱥᱚᱦᱨᱟᱭ ᱫᱚ ᱟᱹᱰᱤᱜᱤᱧ ᱠᱩᱥᱤᱭᱟᱜᱼᱟ ᱚᱱᱟᱛᱮᱧ ᱢᱮᱛᱟ ᱠᱚᱣᱟ ᱤᱧᱨᱮᱱ ᱵᱚᱭᱦᱟ ᱠᱚ ᱡᱮ ᱵᱟᱦᱟ ᱪᱮ ᱥᱚᱦᱨᱟᱭ ᱨᱮᱫᱚ ᱤᱧ ᱫᱚ ᱱᱮᱶᱛᱟ ᱵᱟᱨᱛᱮᱧ ᱯᱮᱜᱮ ᱟᱨ ᱤᱧ ᱫᱚ ᱱᱤᱦᱟᱹᱛ ᱜᱮ ᱟᱵᱚ ᱟᱹᱛᱩᱧ ᱦᱤᱡᱩᱜᱼᱟ ᱟᱵᱚ ᱟᱹᱛᱩ ᱨᱮᱱᱟᱜ ᱵᱟᱦᱟ ᱮᱱᱮᱡ ᱥᱮᱨᱮᱧ ᱫᱚ ᱟᱹᱰᱤᱜᱮ ᱢᱚ ᱡᱟ ᱟᱨ ᱟᱹᱰᱤᱜᱤᱧ ᱠᱩᱥᱤᱭᱟᱜᱼᱟ ᱡᱮ ᱡᱟᱦᱟᱸ ᱛᱤᱥ ᱡᱟᱶᱟᱭ ᱠᱟᱛᱮᱫ ᱦᱚᱧ ᱩᱭᱦᱟᱹᱨ ᱜᱮᱭᱟ ᱪᱮ ᱟᱵᱚ ᱟᱹᱛᱩ ᱨᱮᱱᱟᱜ ᱮᱱᱮᱡ ᱥᱮᱨᱮᱧ ᱵᱟᱦᱟ ᱮᱱᱮᱡ ᱠᱚᱫᱚ ᱟᱹᱰᱤ ᱡᱳᱨᱤᱧ ᱩᱭᱦᱟᱹᱨᱟ